ᱩᱛᱛᱚᱨ ᱫᱤᱱᱟᱡᱽᱯᱩᱨ ᱦᱚᱱᱚᱛ ᱨᱮ ᱢᱩᱬᱩᱫ ᱡᱟᱹᱛᱤ ᱠᱚᱫᱚ ᱟᱭᱢᱟ ᱡᱟᱹᱛᱤ ᱠᱚᱜᱮ ᱦᱮᱱᱟᱜ ᱠᱚᱣᱟ ᱡᱮᱢᱚᱱ ᱫᱚ ᱵᱟᱝᱜᱟᱞᱤ ᱢᱩᱥᱞᱟᱹ ᱵᱟᱹᱴᱭᱟᱹ ᱢᱩᱥᱟᱹᱨ ᱯᱟᱪᱢᱟᱹ ᱠᱟᱢᱟᱨ ᱠᱟᱢᱟᱨ ᱫᱚ ᱰᱷᱤᱨ ᱫᱚ ᱦᱚᱲ ᱟᱛᱩ ᱠᱚᱨᱮ ᱜᱮᱠᱚ ᱲᱮᱞᱚᱜᱼᱟ ᱟᱨ ᱢᱟᱞᱦᱮ ᱩᱝᱠᱩ ᱦᱚᱸ ᱦᱚᱲ ᱟᱛᱩ ᱠᱚᱨᱮ ᱜᱮ ᱡᱟᱹᱥᱛᱤ ᱫᱚᱠᱚ ᱧᱮᱞᱚᱜᱼᱟ ᱟᱨ ᱱᱚᱛᱮ ᱦᱮᱱᱟᱜ ᱠᱚᱣᱟ ᱢᱩᱪᱤ ᱟᱨ ᱠᱩᱝᱠᱟᱹᱞ ᱚᱸᱰᱮ ᱫᱚ ᱡᱚᱛᱚ ᱠᱩᱜᱤ ᱢᱚᱡᱽ ᱜᱮ ᱢᱮᱥᱟ ᱠᱟᱛᱮᱫ ᱦᱚᱲ ᱥᱚᱝᱜᱮ ᱠᱚ ᱛᱟᱦᱮᱱᱚᱜᱼᱟ ᱟᱨ ᱩᱯᱚᱡᱟᱹᱛᱤ ᱦᱤᱥᱟᱹᱵᱽ ᱛᱮᱫᱚ ᱟᱵᱚ ᱱᱚᱰᱮ ᱯᱚᱪᱷᱤᱢ ᱩᱛᱛᱚᱨ ᱫᱤᱱᱟᱡᱽᱯᱩᱨ ᱨᱮᱫᱚ ᱟᱵᱚ ᱦᱚᱲ ᱜᱮᱵᱚᱱ ᱞᱮᱠᱷᱟᱜᱼᱟ ᱟᱵᱚ ᱦᱚᱲᱟᱜ ᱫᱚ ᱟᱹᱰᱤ ᱜᱟᱱ ᱟᱹᱨᱤᱪᱟᱹᱞᱤ ᱠᱚ ᱦᱮᱱᱟᱜ ᱛᱟᱵᱚᱱᱟ ᱯᱚᱨᱚᱵᱽᱼᱯᱟᱨᱵᱚᱱ ᱠᱚ ᱦᱮᱱᱟᱜ ᱛᱟᱵᱚᱱᱟ ᱡᱮᱢᱚᱱ ᱫᱚ ᱵᱟᱦᱟ ᱥᱚᱨᱦᱟᱭ ᱵᱟᱯᱞᱟᱼᱵᱤᱦᱟᱹ ᱵᱷᱟᱸᱰᱟᱱ ᱟᱹᱰᱤᱜᱟᱱ ᱦᱮᱱᱟᱜ ᱛᱟᱵᱚᱱᱟ ᱟᱨ ᱟᱹᱰᱤ ᱜᱟᱱ ᱮᱱᱮᱡ ᱥᱮᱨᱮ ᱠᱚ ᱦᱮᱱᱟᱜ ᱛᱟᱵᱚᱱᱟ ᱟᱵᱚ ᱦᱚᱲᱟᱜ ᱫᱚ ᱟᱵᱚ ᱦᱚᱲ ᱫᱚ ᱟᱹᱰᱤ ᱜᱟᱱ ᱵᱚᱱ ᱨᱟᱹᱥᱠᱟᱣᱟᱱᱟᱜᱼᱟ ᱫᱤᱠᱩ ᱫᱚ ᱟᱵᱚ ᱞᱮᱠᱟ ᱫᱚ ᱟᱵᱚ ᱦᱚᱲ ᱞᱮᱠᱟ ᱫᱚ ᱨᱟᱹᱥᱠᱟᱹ ᱫᱚ ᱵᱟᱹᱱᱩᱜ ᱛᱟᱠᱚᱣᱟ ᱟᱨ ᱟᱵᱚ ᱦᱚᱲ ᱫᱚ ᱟᱹᱰᱤ ᱜᱟᱱ ᱢᱚᱡᱽ ᱜᱮ ᱮᱱᱮᱡ ᱥᱮᱨᱮᱧ ᱠᱚᱵᱚᱱ ᱮᱱᱮᱡ ᱥᱮᱨᱮᱧᱚᱜᱼᱟ ᱯᱚᱨᱚᱵᱽᱼᱯᱟᱹᱞᱤ ᱠᱚᱨᱮ ᱯᱮᱲᱟ ᱠᱚᱠᱚ ᱦᱟᱹᱡᱩᱜᱼᱟ ᱟᱨ ᱢᱚᱡᱽ ᱜᱮᱵᱚᱱ ᱡᱚᱢᱼᱧᱩᱭᱟ ᱮᱱᱮᱡᱼᱥᱮᱨᱮᱧᱟᱵᱚᱱ ᱨᱚᱲᱟᱵᱚᱱᱼᱞᱟᱸᱫᱟᱭᱟᱵᱚᱱ ᱟᱵᱚ ᱦᱚᱲ ᱫᱚ ᱟᱨ ᱫᱤᱠᱩ ᱠᱚᱦᱚᱸ ᱟᱫᱷᱮᱱ ᱠᱚᱫᱚ ᱦᱚᱲ ᱛᱮᱠᱚ ᱨᱚᱲᱟ ᱟᱨ ᱟᱫᱷᱚᱢ ᱠᱚᱫᱚ ᱯᱷᱮᱨ ᱦᱚᱲ ᱦᱚᱸ ᱫᱤᱠᱩ ᱠᱚᱛᱮ ᱠᱚ ᱨᱚᱲᱟ ᱟᱨ ᱨᱟᱡᱽ ᱵᱚᱝᱥᱤ ᱠᱚᱦᱚᱸ ᱦᱮᱱᱟᱜ ᱠᱚᱣᱟ ᱟᱫᱷᱮᱱ ᱠᱚᱫᱚ ᱟᱨ ᱟᱫᱷᱮᱱ ᱦᱚᱲ ᱫᱚ ᱯᱷᱮᱨ ᱦᱤᱱᱫᱤ ᱠᱚᱛᱮ ᱠᱚ ᱨᱚᱲᱟ ᱟᱨ ᱱᱚᱰᱮ ᱫᱚ ᱟᱹᱰᱤ ᱜᱟᱱ ᱫᱤᱠᱩ ᱠᱚᱦᱚᱸ ᱢᱚᱡᱽ ᱜᱮ ᱦᱚᱲ ᱥᱚᱝᱜᱮ ᱢᱮᱞᱟ ᱢᱮᱥᱟ ᱠᱟᱛᱮ ᱦᱮᱱᱟᱜ ᱠᱚᱣᱟ